ᱦᱮᱸ ᱤᱧᱜᱮᱧ ᱞᱟᱹᱭᱮᱜᱼᱟ ᱳ ᱟᱪᱪᱷᱟ ᱠᱷᱮᱞᱮᱭᱟ ᱠᱚ ᱢᱳᱴᱟ ᱢᱩᱴᱤ ᱚᱠᱟ ᱵᱚᱞ ᱠᱷᱮᱞ ᱛᱳ ᱦᱮᱸ ᱢᱳᱴᱟ ᱢᱩᱴᱤ ᱠᱷᱮᱞᱮᱫ ᱜᱮᱭᱟ ᱠᱚ ᱵᱟᱝ ᱫᱚ ᱵᱟᱝ ᱠᱚᱲᱟ ᱠᱚ ᱢᱮᱱᱟᱜ ᱠᱚᱣᱟ ᱢᱳᱴᱟ ᱢᱩᱴᱤ ᱢᱚᱱᱰᱨᱳ ᱥᱳᱞᱳ ᱡᱚᱱ ᱜᱟᱱ ᱫᱚ ᱢᱮᱱᱟᱜ ᱠᱚᱣᱟ ᱠᱷᱮᱞᱚᱜ ᱠᱚᱲᱟ ᱠᱚ ᱳ ᱟᱪᱪᱷᱟ ᱟᱪᱪᱷᱟ ᱚᱱᱟ ᱫᱚ ᱚᱠᱟᱨᱮ ᱦᱩᱭᱩᱜᱼᱟ ᱟᱪᱪᱷᱟ ᱟᱪᱪᱷᱟ ᱛᱤᱱᱟᱹᱜ ᱜᱟᱱ ᱛᱟᱦᱚᱞᱮ ᱜᱤᱫᱽᱨᱟᱹ ᱠᱚ ᱫᱚᱨᱠᱟᱨᱚᱜᱼᱟ ᱟᱪᱪᱷᱟ ᱳ ᱟᱪᱪᱷᱟ ᱦᱮᱸ ᱛᱳ ᱮᱰᱮ ᱠᱷᱟᱱ ᱚᱱᱠᱟᱜᱮᱧ ᱢᱮᱛᱟ ᱠᱚᱣᱟ ᱠᱚᱲᱟ ᱠᱚᱫᱚ ᱢᱮᱱᱟᱜ ᱠᱚᱣᱟ ᱵᱟᱝ ᱫᱚ ᱵᱟᱝ ᱠᱷᱮᱞ ᱠᱚᱲᱟ ᱜᱮ ᱵᱷᱟᱜᱤ ᱜᱮᱠᱚ ᱠᱷᱮᱞᱟ ᱵᱟᱝ ᱫᱚ ᱵᱟᱝ ᱟᱪᱪᱷᱟ ᱛᱟᱦᱚᱞᱮ ᱚᱱᱮ ᱡᱟᱦᱟ ᱵᱚᱞ ᱡᱟᱹᱨᱥᱤ ᱠᱚᱫᱚ ᱵᱩᱴ ᱠᱚ ᱚᱱᱟ ᱠᱚᱫᱚ ᱪᱮᱫ ᱞᱮᱠᱟ ᱵᱷᱟᱵ ᱛᱮ

ᱟᱪᱪᱷᱟ ᱟᱪᱪᱷᱟ

ᱦᱮᱸ ᱛᱟᱦᱚᱞᱮᱧ ᱢᱮᱛᱟ ᱠᱚᱣᱟ ᱛᱟᱦᱚᱞᱮ ᱦᱮᱸ ᱵᱚᱞ ᱠᱷᱮᱞᱟ ᱵᱚᱞ ᱠᱷᱮᱞᱟ ᱜᱮ ᱵᱟᱹᱲᱛᱤ ᱠᱟᱨᱚᱱ ᱟᱞᱮ ᱥᱮᱫ ᱨᱮᱫᱚ ᱠᱨᱤᱠᱮᱴ ᱠᱷᱮᱞᱟ ᱦᱚᱸ ᱦᱩᱭᱩᱜ ᱜᱮᱭᱟ ᱟᱨ ᱱᱚᱛᱮ ᱵᱷᱩᱞᱤ ᱵᱚᱞ ᱠᱷᱮᱞᱟ ᱦᱚᱸ ᱦᱩᱭᱩᱜ ᱜᱮᱭᱟ ᱚᱱᱟ ᱠᱷᱚᱱᱟᱜ ᱫᱚ ᱵᱚᱞ ᱠᱷᱮᱞ ᱜᱮ ᱠᱟᱹᱴᱤᱡ ᱵᱟᱹᱲᱛᱤ ᱧᱚᱜ ᱜᱮᱠᱚ ᱠᱷᱮᱞᱟ ᱟᱪᱪᱷᱟ ᱛᱟᱦᱚᱞᱮ ᱢᱮᱛᱟᱠᱚ ᱦᱩᱭᱩᱜᱼᱟ ᱛᱟᱦᱚᱞᱮ ᱠᱷᱚᱵᱚᱨ ᱛᱚ ᱛᱤᱦᱤᱧ ᱟᱢᱮᱢ ᱢᱮᱛᱟᱫᱤᱧᱟᱹ ᱛᱟᱦᱚᱞᱮ ᱱᱤᱛᱚᱜ ᱫᱚ ᱦᱟᱱᱛᱮ ᱱᱟᱛᱮ ᱟᱠᱟᱱᱟᱠᱚ ᱛᱟᱦᱚᱞᱮ ᱢᱮᱛᱟ ᱠᱚᱣᱟᱧ ᱟᱨ ᱵᱟᱠᱷᱟᱡ ᱜᱟᱯᱟ ᱥᱮᱡ ᱡᱚᱛᱚᱧ ᱢᱮᱛᱟ ᱠᱚᱣᱟ ᱟᱨ ᱢᱮᱭᱟᱝ ᱥᱮᱫ ᱤᱧ ᱯᱷᱳᱱ ᱟᱢᱟ ᱟᱪᱪᱷᱟ ᱟᱪᱪᱷᱟ ᱦᱮᱸ ᱦᱮᱸ

ᱟᱪᱪᱷᱟ ᱟᱪᱪᱷᱟ ᱚᱱᱟ ᱠᱚ ᱚᱞ ᱠᱟᱛᱮ ᱛᱟᱦᱚᱞᱮ ᱟᱢ ᱤᱧ ᱵᱷᱮᱡᱟ ᱟᱢᱟ ᱛᱟᱦᱚᱞᱮ ᱱᱤᱛᱚ ᱫᱚ ᱟᱨ ᱵᱟᱠᱷᱟᱡ ᱡᱚᱛᱚ ᱠᱚᱲᱟ ᱠᱚᱫᱚ ᱵᱟᱹᱱᱩᱜ ᱠᱚᱣᱟ ᱱᱤᱛᱚᱜ ᱫᱚ ᱦᱟᱱᱛᱮ ᱱᱟᱛᱮ ᱚᱱᱠᱟ ᱜᱮᱠᱚ ᱪᱟᱞᱟᱣ ᱟᱠᱟᱱᱟ ᱟᱨᱠᱤ ᱠᱷᱮᱞ ᱠᱚ ᱪᱟᱞᱟᱣ ᱟᱠᱟᱱᱟ ᱠᱟᱹᱢᱤ ᱪᱟᱞᱟᱣ ᱟᱠᱟᱱᱟ ᱛᱟᱦᱚᱞᱮ ᱩᱱᱠᱩ ᱵᱟᱠᱚ ᱦᱮᱡ ᱞᱮᱱ ᱠᱷᱟᱱ ᱦᱮᱸ ᱩᱱᱫᱚᱦᱟᱜ ᱠᱷᱟᱡ ᱡᱮᱡᱟᱨ ᱚᱲᱟᱜ ᱠᱚ ᱦᱤᱡᱩᱜᱼᱟ ᱩᱱᱫᱩᱧ ᱧᱟᱢ ᱠᱚᱜᱮᱭᱟ ᱟᱪᱪᱷᱟ ᱟᱪᱪᱷᱟ ᱦᱮᱸ ᱛᱟᱦᱚᱞᱮ ᱜᱟᱱᱚᱜ ᱜᱮᱭᱟ ᱟᱪᱪᱷᱟ ᱦᱮᱸ ᱩᱱᱫᱩᱧ ᱩᱱᱫᱩᱧ ᱯᱷᱳᱱ ᱟᱢᱟ ᱯᱷᱳᱱ ᱠᱟᱛᱮ ᱛᱟᱯᱚᱨᱮ ᱚᱱᱟ ᱚᱞ ᱠᱟᱛᱮᱡ ᱚᱱᱟ ᱠᱩᱧ ᱠᱳᱞ ᱟᱢᱟ ᱦᱟᱜ ᱴᱷᱤᱠ ᱜᱮᱭᱟ ᱢᱟ